ᱟᱞᱮ ᱟᱛᱳᱨᱮ ᱢᱮᱱᱟᱭᱟ ᱵᱟᱹᱦᱩ ᱠᱩᱲᱤ ᱟᱹᱰᱤᱛᱮ ᱮᱱᱮᱡ ᱥᱮᱨᱮᱧ ᱨᱟᱹᱥᱠᱟᱹ ᱫᱚ ᱨᱟᱹᱥᱠᱟ ᱚᱪᱚᱭᱮᱫ ᱠᱚᱣᱟ ᱥᱟᱱᱟᱢ ᱦᱚᱲ ᱟᱨ ᱟᱞᱮ ᱠᱚᱦᱚᱸ ᱟᱹᱰᱤᱛᱮᱫᱼᱮ ᱮᱱᱮᱡ ᱫᱚ ᱮᱱᱮᱡᱚᱜᱟᱭ ᱮᱱᱮᱡ ᱚᱪᱚ ᱞᱮᱭᱟᱭ ᱟᱡᱦᱚᱸ ᱦᱚᱜᱼᱚᱭ ᱡᱟᱦᱟᱸ ᱠᱚᱨᱮ ᱵᱟᱯᱞᱟ ᱠᱚᱨᱮ ᱪᱟᱞᱟᱜᱼᱟ ᱮᱱᱮᱡᱚᱜ ᱟᱞᱮ ᱡᱚᱛᱚ ᱦᱚᱲ ᱟᱨ ᱠᱟᱹᱴᱤᱡ ᱜᱤᱫᱨᱟᱹᱠᱩ ᱩᱝᱠᱩ ᱠᱚᱦᱚᱸ ᱠᱟᱡᱟᱜ ᱠᱚ ᱮᱱᱮᱡᱚᱜᱼᱟ ᱩᱱᱤ ᱧᱮᱞᱛᱮ ᱟᱨ ᱠᱚ ᱨᱟᱹᱥᱠᱟᱹᱜᱼᱟ ᱩᱱᱤᱞᱮᱠᱟ ᱠᱚ ᱵᱟᱰᱟᱭᱡᱚᱝ ᱨᱮᱭᱟᱜ ᱠᱚ ᱪᱮᱥᱴᱟᱭᱟ ᱡᱮᱛᱮ ᱡᱟᱛᱮ ᱚᱱᱠᱟ ᱩᱱᱤ ᱞᱮᱠᱟᱞᱮ ᱟᱞᱮ ᱦᱚᱸᱞᱮ ᱮᱱᱮᱡ ᱥᱤᱨᱤᱧ ᱫᱟᱲᱮᱭᱟᱜ ᱟᱨᱞᱮ ᱨᱟᱹᱥᱠᱟᱹ ᱫᱟᱲᱮᱭᱟᱜ ᱩᱱᱤ ᱪᱮᱠᱟᱹᱛᱮ ᱮᱱᱮᱡ ᱥᱤᱨᱤᱧᱛᱮᱭ ᱨᱟᱹᱥᱠᱟᱹ ᱚᱪᱚᱭᱮᱫ ᱠᱚᱣᱟ ᱦᱚᱲᱠᱚ ᱟᱞᱮᱨᱠᱚ ᱦᱚᱸ ᱡᱮᱱᱚ ᱚᱱᱠᱟ ᱜᱮ ᱦᱚᱲ ᱦᱚᱸᱞᱮ ᱮᱱᱮᱡ ᱥᱮᱨᱮᱧ ᱚᱪᱚ ᱫᱟᱲᱮᱭᱟ ᱠᱚ ᱟᱨᱞᱮ ᱨᱟᱹᱥᱠᱟᱹ ᱚᱪᱚ ᱫᱟᱲᱮᱭᱟᱠᱚ